ᱱᱟᱦᱟᱜ ᱱᱮᱛᱟᱨ ᱥᱮᱪᱮᱫᱚᱜ ᱫᱚ ᱟᱹᱰᱤ ᱞᱟᱹᱠᱛᱤᱭᱟᱱ ᱜᱮᱭᱟ ᱡᱟᱦᱟᱸᱭ ᱡᱟᱦᱟᱸ ᱛᱮᱜᱮ ᱥᱮᱪᱮᱫ ᱫᱟᱲᱮᱭᱟᱜ ᱥᱮᱪᱮᱫᱚᱜ ᱨᱮᱫᱚ ᱨᱚᱥ ᱫᱚ ᱵᱟᱭ ᱧᱮᱞᱚᱜᱚᱜᱼᱟ ᱡᱟᱦᱟᱸᱭ ᱡᱟᱦᱟᱱᱟᱜ ᱛᱮ ᱥᱮᱪᱮᱫ ᱫᱟᱲᱮᱭᱟᱜ ᱟᱭ ᱚᱱᱟᱜᱮ ᱟᱹᱰᱤ ᱱᱟᱯᱟᱭᱟ ᱜᱩᱨᱩ ᱜᱚᱢᱠᱮ ᱯᱚᱱᱰᱤᱛ ᱨᱚᱜᱷᱩᱱᱟᱛᱷ ᱢᱩᱨᱢᱩ ᱡᱟᱦᱟᱸ ᱚᱞᱪᱤᱠᱤ ᱠᱤᱱ ᱩᱰᱚᱠ ᱟᱠᱟᱜᱼᱟ ᱚᱱᱟ ᱤᱫᱤ ᱠᱟᱛᱮᱫ ᱦᱚᱸ ᱱᱤᱛᱳᱜ

ᱫᱤᱥᱚᱢ ᱨᱮ ᱟᱹᱰᱤ ᱦᱚᱲ

ᱵᱟᱰᱟᱭᱟᱠᱟᱫ ᱠᱤᱱᱟᱹ ᱚᱞᱪᱤᱠᱤ ᱤᱫᱤ ᱠᱟᱛᱮᱫ ᱟᱵᱚ

ᱥᱟᱱᱛᱟᱲᱤ

ᱫᱤᱥᱚᱢ ᱨᱮ ᱩᱯᱨᱩᱢ ᱦᱤᱡᱩᱜ ᱠᱟᱱ ᱛᱟᱵᱚᱱᱟ ᱡᱮ ᱟᱵᱚᱣᱟᱜ ᱦᱚᱸ ᱢᱤᱫᱴᱟᱝ ᱪᱤᱠᱤ ᱢᱮᱱᱟᱜᱼᱟ ᱚᱞ ᱢᱮᱱᱟᱜᱼᱟ ᱚᱱᱟ ᱦᱚᱸ ᱱᱤᱛᱳᱜ ᱥᱚᱨᱠᱟᱨ ᱮᱭᱤᱴ ᱥᱤᱰᱩᱞ ᱨᱮ ᱴᱷᱟᱶᱮ ᱮᱢ ᱠᱟᱣᱫᱟ ᱴᱷᱟᱶᱮ ᱧᱟᱢ ᱠᱟᱜᱼᱟ ᱚᱱᱟ ᱤᱫᱤ ᱠᱟᱛᱮᱫ ᱜᱩᱨᱩ ᱜᱚᱢᱠᱮ ᱛᱤᱠᱤᱱᱟᱜ ᱧᱩᱛᱩᱢ ᱦᱚᱸ ᱜᱚᱴᱟ ᱫᱤᱥᱚᱢ ᱯᱟᱥᱱᱟᱣ ᱟᱠᱟᱱᱟ ᱱᱤᱛᱳᱜ ᱱᱚᱣᱟ ᱚᱞᱪᱤᱠᱤ ᱚᱞᱦᱚᱸ ᱟᱵᱚ

ᱤᱱᱴᱟᱨᱱᱮᱴ ᱠᱚᱨᱮ ᱦᱚᱸ ᱧᱟᱢ ᱫᱟᱲᱮᱭᱟᱜᱼᱟ ᱜᱩᱨᱩ ᱜᱚᱢᱠᱮ ᱛᱤᱠᱤᱱ ᱛᱚᱠᱷᱚᱱ ᱱᱚᱣᱟ ᱚᱞᱠᱤᱱ ᱩᱰᱩᱠ ᱠᱮᱜᱼᱟ ᱚᱱᱟ ᱤᱫᱤᱛᱮ ᱟᱵᱚ

ᱥᱟᱱᱛᱟᱲ ᱠᱚ ᱟᱵᱚᱣᱟᱜ ᱩᱯᱨᱩᱢ ᱦᱤᱡᱩᱜ ᱠᱟᱱᱟ